ᱤᱧ ᱢᱤᱫᱴᱮᱱ ᱟᱸᱜᱨᱚᱵ ᱤᱧ ᱚᱰᱟᱨ ᱞᱮᱫᱟ ᱢᱮᱱᱠᱷᱟᱱ ᱴᱟᱠᱟ ᱯᱮᱢᱮᱱᱴ ᱦᱩᱭᱟᱠᱟᱱᱟ ᱡᱟᱦᱟᱱᱟᱜ ᱚᱥᱩᱵᱤᱫᱷᱟ ᱠᱷᱟᱹᱛᱤᱨ ᱚᱱᱟ ᱤᱧᱟᱹᱜ ᱟᱝᱨᱚᱵ ᱵᱟᱹᱧ ᱧᱟᱢ ᱨᱩᱣᱟᱹᱲ ᱟᱠᱟᱫᱟ ᱚᱱᱟ ᱠᱷᱟᱹᱛᱤᱨ ᱡᱟᱦᱟᱸᱭ ᱠᱟᱱᱟᱭ ᱢᱟᱹᱞᱤᱠ ᱩᱱᱤᱴᱷᱮᱱᱤᱧ ᱞᱟᱹᱞᱤᱥ ᱮᱫᱟ ᱡᱮ ᱚᱱᱟ ᱴᱟᱠᱟᱧ ᱧᱟᱢ ᱨᱩᱣᱟᱹᱲ